ᱤᱧᱟᱹᱜ ᱜᱤᱫᱽᱨᱟᱹ ᱨᱮᱱᱟᱜ ᱡᱚᱛᱚ ᱠᱷᱚᱱ ᱠᱩᱥᱤᱭᱟᱱᱟᱜ ᱩᱭᱦᱟᱹᱨ ᱫᱚ ᱦᱩᱭᱩᱜ ᱠᱟᱱᱟ ᱢᱟᱦᱟᱸ ᱱᱤᱛᱚᱜ ᱦᱚᱸ ᱤᱧ ᱴᱷᱮᱱ ᱩᱭᱦᱟᱹᱨ ᱢᱮᱱᱟᱜ ᱟ ᱡᱮ ᱱᱟᱯᱟᱭ ᱥᱮᱪᱮᱫ ᱛᱮ ᱥᱮᱪᱮᱫ ᱠᱟᱛᱮᱜ ᱢᱤᱫ ᱴᱮᱱ ᱱᱟᱯᱟᱭ ᱢᱟᱪᱮᱫ ᱵᱮᱱᱟᱣ ᱠᱟᱛᱮᱜ ᱱᱟᱯᱟᱭ ᱜᱤᱫᱽᱨᱟᱹ ᱠᱚ ᱫᱤᱥ ᱦᱩᱫᱤᱥ ᱤᱧ ᱪᱟᱞ ᱟᱠᱚᱣᱟ ᱟᱨ ᱩᱱᱠᱩ ᱠᱚ ᱛᱟᱞᱟ ᱛᱮ ᱟᱵᱚᱣᱟᱜ ᱞᱟᱹᱭ ᱞᱟᱠᱪᱟᱨ ᱟᱹᱨᱤ ᱪᱟᱹᱞᱤ ᱡᱤᱭᱟᱹᱲ ᱤᱧ ᱫᱚᱦᱚᱭᱟ ᱱᱚᱣᱟ ᱜᱤ ᱤᱧᱟᱹᱜ ᱡᱷᱚᱛᱚ ᱠᱷᱚᱱ ᱠᱷᱟᱥ ᱟᱱᱟᱜ ᱠᱩᱥᱤᱭᱟᱱᱟᱜ ᱩᱭᱦᱟᱹᱨ ᱟ ᱟᱱᱟᱜ ᱡᱤᱱᱤᱥ